ᱵᱚᱭᱚᱥᱠᱚ ᱦᱚᱲᱫᱚ ᱵᱚᱭᱚᱥᱠᱚ ᱦᱚᱲᱫᱚ ᱪᱮᱫᱞᱮᱠᱟ ᱜᱮᱢ ᱠᱚ ᱠᱷᱮᱞᱟ ᱱᱚᱣᱟᱫᱚ ᱦᱩᱭᱩᱜ ᱠᱟᱱᱟ ᱡᱮ ᱵᱚᱭᱚᱥᱠᱚ ᱦᱚᱲᱫᱚ ᱞᱟᱹᱴᱩᱼᱞᱟᱹᱴᱩ ᱜᱮᱢ ᱠᱚᱫᱚ ᱵᱟᱠᱚ ᱜᱟᱛᱮ ᱫᱟᱲᱮᱜᱼᱟ ᱩᱱᱠᱚᱫᱚ ᱡᱮᱦᱮᱛᱩ ᱵᱚᱭᱚᱥ ᱵᱟᱹᱱᱩᱜᱼᱟ ᱵᱚᱭᱚᱥ ᱪᱟᱞᱟᱣᱮᱱᱟ ᱟᱨ ᱩᱱᱠᱚᱫᱚ ᱱᱚᱣᱟ ᱠᱚᱜᱮᱠᱚ ᱠᱷᱮᱞᱟ ᱡᱮᱴᱟ ᱟᱠᱚ ᱚᱲᱟᱜᱨᱮ ᱟᱠᱚᱨᱮᱱ ᱵᱟᱹᱦᱩᱵᱤᱴᱤ ᱥᱮ ᱠᱚᱲᱟᱨᱮᱱ ᱜᱤᱫᱽᱨᱟᱹ ᱜᱚᱲᱚᱢ ᱜᱤᱫᱽᱨᱟᱹ ᱜᱚᱲᱚᱢᱠᱩᱲᱤ ᱜᱚᱲᱚᱢᱠᱚᱲᱟ ᱜᱚᱲᱚᱢᱠᱩᱲᱤ ᱥᱚᱸᱜᱮᱡᱛᱮ ᱠᱷᱤᱞᱰᱩ ᱮᱱᱮᱡ ᱜᱟᱛᱮ ᱜᱮᱢ ᱠᱚ ᱠᱷᱮᱞᱟ ᱚᱱᱟᱜᱮ ᱜᱮᱢ ᱜᱟᱛᱮᱜ ᱞᱮᱠᱟ ᱠᱚ ᱜᱟᱛᱮ ᱠᱚᱣᱟ ᱜᱤᱫᱽᱨᱟᱹ ᱡᱮᱢᱚᱱ ᱠᱚ ᱧᱮᱞᱵᱟᱲᱟ ᱠᱚᱣᱟ ᱡᱮᱢᱚᱱ ᱜᱟᱛᱮ ᱠᱚᱣᱟ ᱠᱚ ᱟᱨᱠᱤ ᱱᱚᱣᱟᱜᱮ ᱟᱨ ᱵᱚᱭᱚᱥᱠᱚ ᱦᱚᱲᱫᱚ ᱡᱮᱢᱚᱱ ᱜᱤᱫᱽᱨᱟᱹ ᱥᱚᱸᱜᱮᱡᱛᱮᱜᱮ ᱜᱚᱲᱚᱢᱠᱩᱲᱤ ᱜᱚᱲᱚᱢᱠᱚᱲᱟ ᱥᱚᱸᱜᱮᱡᱛᱮᱜᱮ ᱵᱮᱰᱢᱤᱱᱴᱚᱱᱠᱚ ᱟᱨ ᱟᱭᱢᱟ ᱨᱚᱠᱚᱢ ᱜᱤᱫᱽᱨᱟᱹ ᱡᱮᱢᱚᱱ ᱠᱚ ᱜᱟᱛᱮᱜᱼᱟ ᱚᱱᱠᱟᱜᱮ ᱩᱱᱠᱚ ᱥᱚᱸᱜᱮᱡ ᱜᱮᱢᱠᱚ ᱠᱷᱮᱞᱟ ᱚᱱᱟᱜᱮ ᱱᱚᱸᱰᱮ ᱠᱚ ᱞᱟᱹᱭ ᱚᱪᱚᱣᱠᱟᱜᱼᱟ